ᱟᱵᱚ ᱡᱟᱦᱟᱸ ᱱᱚᱣᱟ ᱠᱚᱨᱮ ᱠᱚ ᱪᱟᱥ ᱟᱵᱟᱫᱚᱜ ᱠᱟᱱᱟ ᱦᱳᱭᱛᱚ ᱚᱠᱚᱭ ᱠᱚᱫᱚ ᱡᱚᱱᱰᱨᱟ ᱠᱚ ᱪᱟᱥ ᱟᱵᱟᱫᱜ ᱠᱟᱱᱟ ᱡᱚᱱᱰᱨᱟ ᱨᱮ ᱦᱳᱭᱛᱚ ᱚᱠᱟ ᱡᱚᱠᱷᱚᱱ ᱚᱱᱠᱟ ᱞᱟᱜᱟᱣ ᱠᱮᱫᱟ ᱠᱚ ᱡᱚᱱᱰᱨᱟ ᱛᱚ ᱫᱷᱚᱨᱚ ᱠᱟᱜ ᱢᱮ ᱚᱱᱠᱟ ᱤᱭᱟᱹᱭᱮᱱᱟ ᱵᱚᱞᱮ ᱵᱟᱦᱟ ᱵᱟᱦᱟ ᱦᱩᱭᱮᱱᱟ ᱛᱟᱯᱚᱨᱮ ᱡᱚᱠᱷᱚᱱ ᱠᱚ ᱫᱟᱜ ᱟᱜᱼᱟ ᱠᱚ ᱛᱚᱠᱷᱚᱱ ᱫᱟᱜ ᱵᱟᱠᱚ ᱴᱷᱤᱠ ᱢᱚᱛᱚ ᱵᱟᱝ ᱫᱟᱜ ᱟᱜ ᱠᱷᱟᱱ ᱛᱟᱯᱚᱨᱮ ᱟᱵᱟᱨ ᱚᱠᱟ ᱡᱚᱠᱷᱚᱱ ᱪᱮᱫ ᱦᱩᱭᱮᱱᱟ ᱡᱮ ᱥᱮᱨᱢᱟ ᱠᱷᱚᱱ ᱥᱮᱨᱢᱟ ᱚᱠᱟ ᱵᱮᱥ ᱵᱟᱹᱲᱤᱡ ᱦᱩᱭᱮᱱᱟ ᱡᱮᱢᱚᱱ ᱫᱟᱜ ᱠᱚ ᱧᱩᱨᱦᱟᱹᱭᱮᱱᱟ ᱟᱹᱰᱤ ᱟᱸᱴ ᱟᱨᱮᱞ ᱠᱚ ᱧᱩᱨᱦᱟᱹᱭᱮᱱᱟ ᱛᱚ ᱚᱱᱟ ᱛᱮ ᱟᱹᱰᱤ ᱞᱚᱠᱥᱟᱱ ᱦᱩᱭᱩᱜ ᱠᱟᱱ ᱛᱟᱠᱚᱣᱟ ᱛᱟᱯᱚᱨᱮ ᱡᱟᱦᱟᱸᱭ ᱩᱞ ᱠᱚ ᱪᱟᱥᱮᱫ ᱠᱟᱱ ᱩᱞ ᱪᱟᱥ ᱚᱱᱠᱟ ᱵᱟᱦᱟᱭᱮᱱᱟ ᱛᱟᱯᱚᱨᱮ ᱦᱚᱭ ᱫᱟᱜ ᱠᱚ ᱦᱤᱡᱩᱜᱼᱟ ᱟᱨᱮᱞ ᱠᱚ ᱧᱩᱨᱦᱟᱹᱜᱼᱟ ᱥᱤᱛᱩᱝ ᱟᱭ ᱚᱱᱟ ᱛᱮᱦᱚᱸ ᱞᱚᱠᱥᱟᱱ ᱦᱩᱭᱩᱜ ᱛᱟᱠᱚᱣᱟ ᱛᱟᱯᱚᱨᱮ ᱡᱟᱦᱟᱭ ᱟᱸᱠ ᱠᱚ ᱟᱸᱠ ᱠᱚ ᱨᱚᱦᱚᱭᱮᱫᱟ ᱟᱸᱠ ᱦᱳᱭᱛᱳ ᱚᱱᱮ ᱵᱟᱭ ᱟᱹᱰᱤ ᱜᱟᱱ ᱯᱚᱭᱥᱟᱭ ᱞᱟᱜᱟᱣ ᱠᱮᱫᱟ ᱚᱸᱰᱮ ᱠᱷᱚᱨᱚᱡ ᱠᱮᱫᱟᱭ ᱛᱟᱯᱚᱨᱮ ᱵᱟᱭ ᱫᱟᱜ ᱫᱟᱲᱮᱣᱟᱫᱟ ᱢᱚᱡᱽ ᱛᱮ ᱥᱮ ᱦᱚᱭ ᱫᱟᱜ ᱦᱮᱡᱽ ᱮᱱᱟ ᱩᱞᱴᱟᱹᱣ ᱮᱱᱛᱟᱭᱟ ᱵᱟᱹᱲᱤᱡ ᱮᱱᱛᱟᱭᱟ ᱟᱹᱰᱤ ᱞᱚᱠᱥᱟᱱ ᱦᱩᱭᱩᱜ ᱠᱟᱱ ᱛᱟᱠᱚᱣᱟ ᱟᱨᱮᱞ ᱠᱚ ᱧᱩᱨᱦᱟᱹᱜ ᱠᱟᱱᱟ ᱪᱤᱠᱟᱹᱜ ᱠᱟᱱᱟ ᱛᱚ ᱟᱹᱰᱤ ᱜᱮ ᱟᱹᱰᱤ ᱞᱚᱠᱥᱟᱱ ᱦᱩᱭᱩᱜ ᱠᱟᱱ ᱛᱟᱠᱚᱣᱟ ᱚᱠᱚᱭ ᱠᱚᱠᱚ ᱪᱟᱥ ᱟᱵᱟᱫᱜ ᱠᱟᱱ